ᱤᱧᱦᱚᱸ ᱟᱭᱢᱟ ᱞᱮᱠᱟᱱ ᱤᱧ ᱠᱚᱨᱟᱣ ᱟᱠᱟᱫᱟ ᱟᱞᱮ ᱚᱲᱟᱜᱨᱮ ᱦᱚᱸ ᱤᱧᱫᱚ ᱵᱟᱦᱟ ᱥᱚᱦᱨᱟᱭ ᱠᱚᱨᱮ ᱦᱚᱸ ᱥᱮ ᱵᱟᱯᱞᱟ ᱠᱚᱨᱮᱦᱚᱸ ᱤᱧᱜᱮ ᱚᱲᱟᱜ ᱠᱚᱫᱚᱧ ᱯᱚᱛᱟᱣᱟ ᱟᱨ ᱯᱚᱛᱟᱣᱟᱹᱧ ᱟᱫᱚ ᱞᱟᱦᱟ ᱨᱮᱫᱚ ᱟᱹᱰᱤ ᱠᱚᱥᱴᱚᱜᱮᱧ ᱵᱩᱡᱷᱟᱹᱣᱮᱫ ᱛᱟᱦᱮᱱᱟ ᱵᱟᱹᱧ ᱠᱚᱨᱟᱣ ᱫᱟᱲᱮᱭᱟᱜ ᱠᱟᱱ ᱛᱟᱦᱮᱱᱟ ᱯᱚᱛᱟᱣᱛᱮ ᱟᱫᱚ ᱵᱟᱹᱭᱼᱵᱟᱹᱭᱛᱮ ᱵᱟᱹᱭᱼᱵᱟᱹᱭᱛᱮᱧ ᱪᱮᱫ ᱤᱫᱤ ᱠᱮᱫᱟ ᱟᱫᱚᱧ ᱪᱮᱫ ᱤᱫᱤᱠᱮᱫ ᱠᱷᱟᱱ ᱫᱚ ᱛᱟᱭᱚᱢ ᱛᱮᱫᱚ ᱟᱹᱰᱤ ᱵᱮᱥ ᱟᱹᱰᱤ ᱢᱚᱡᱽᱤᱧ ᱯᱚᱛᱟᱣᱟ ᱟᱨ ᱚᱱᱟ ᱯᱚᱛᱟᱣᱨᱮ ᱞᱮᱠᱟᱛᱮ ᱦᱚᱲ ᱠᱚᱦᱚᱧ ᱵᱮᱱᱟᱣ ᱠᱚᱣᱟ ᱥᱟᱫᱚᱢ ᱠᱚ ᱰᱟᱝᱨᱤ ᱠᱚ ᱡᱚᱛᱚ ᱠᱚᱜᱮᱧ ᱵᱮᱱᱟᱣ ᱠᱚᱣᱟ ᱚᱱᱟ ᱛᱮ ᱯᱚᱛᱟᱣ ᱠᱟᱛᱮᱫ ᱛᱚ ᱢᱤᱫ ᱫᱷᱟᱣ ᱱᱚᱝᱠᱟᱭᱮᱱᱟ ᱡᱮ ᱵᱚᱞᱮ ᱯᱮᱲᱟ ᱦᱚᱲ ᱠᱚᱠᱚ ᱦᱮᱡᱮᱱ ᱛᱟᱞᱮᱭᱟ ᱥᱚᱦᱨᱟᱭ ᱯᱚᱨᱚᱵᱽ ᱦᱩᱭᱩᱜ ᱠᱟᱱ ᱛᱟᱦᱮᱱᱟ ᱩᱱ ᱥᱚᱢᱚᱭ ᱟᱫᱚ ᱩᱱᱠᱩ ᱯᱮᱲᱟ ᱦᱚᱲ ᱠᱚᱠᱚ ᱢᱮᱱᱮᱫᱟ ᱡᱮ ᱵᱚᱞᱮ ᱱᱚᱣᱟ ᱫᱚ ᱚᱠᱚᱭ ᱯᱚᱛᱟᱣ ᱟᱠᱟᱫ ᱛᱟᱯᱮᱭᱟ ᱟᱨ ᱱᱩᱠᱩ ᱠᱚᱫᱚ ᱚᱠᱚᱭ ᱟᱠᱟᱫ ᱠᱚᱣᱟ ᱟᱫᱚ ᱡᱩᱫᱤ ᱩᱱᱤᱭᱟᱜ ᱢᱮᱱᱟᱜ ᱠᱷᱟᱱ ᱥᱮ ᱡᱳᱜᱟᱡᱳᱜᱽ ᱡᱟᱦᱟᱸ ᱴᱷᱮᱱ ᱠᱷᱚᱱ ᱦᱩᱭᱩᱜ ᱠᱷᱟᱱ ᱟᱞᱮᱦᱚᱸ ᱡᱳᱜᱟᱡᱳᱜᱽ ᱟᱞᱮ ᱟᱨ ᱵᱟᱠᱷᱟᱡ ᱮᱢᱟᱣᱟᱞᱮ ᱯᱮ ᱛᱳ ᱩᱱ ᱥᱚᱢᱚᱭ ᱤᱧ ᱟᱭᱳᱭ ᱢᱮᱱᱠᱮᱫᱟ ᱡᱮ ᱵᱚᱞᱮ ᱟᱞᱮᱨᱮᱱ ᱜᱮ ᱚᱲᱟᱜ ᱦᱚᱲ ᱢᱮᱱᱟᱭᱟ ᱟᱨ ᱤᱧᱨᱮᱱ ᱵᱤᱴᱤ ᱢᱮᱱᱟᱭᱟ ᱩᱱᱤᱜᱮ ᱯᱚᱛᱟᱣᱟᱭ ᱩᱱᱤᱜᱮ ᱱᱚᱣᱟ ᱠᱚᱫᱚᱭ ᱠᱟᱫᱟᱭ ᱟᱫᱚ ᱟᱨ ᱱᱚᱣᱟ ᱥᱟᱶᱼᱥᱟᱶᱛᱮ ᱤᱧᱫᱚ ᱦᱚᱧ ᱠᱚᱨᱟᱣ ᱟᱠᱟᱫ ᱜᱮᱭᱟ ᱯᱨᱚᱛᱷᱚᱢ ᱨᱮᱫᱚ ᱟᱹᱰᱤ ᱠᱚᱴᱷᱤᱱ ᱟᱹᱰᱤ ᱦᱟᱨᱚᱱ ᱤᱧ ᱟᱹᱭᱠᱟᱹᱣ ᱟᱠᱟᱫᱟ ᱡᱮ ᱵᱚᱞᱮ ᱡᱟᱦᱟᱸᱭ ᱦᱚᱲ ᱚᱸᱰᱮᱭ ᱫᱩᱲᱩᱵ ᱟᱠᱟᱱ ᱠᱷᱟᱡ ᱩᱱᱤᱧ ᱮᱭᱟ ᱛᱳ ᱩᱱᱤᱫᱚ ᱦᱤᱞᱟᱹᱜᱼᱟᱭ ᱦᱟᱱᱛᱮᱜᱼᱟᱭ ᱱᱷᱟᱛᱮᱜᱼᱟᱭ ᱯᱷᱤᱨ ᱠᱚᱥᱴᱚ ᱟᱹᱰᱤ ᱠᱚᱥᱴᱚᱜᱮᱧ ᱵᱩᱡᱷᱟᱹᱣ ᱟᱠᱟᱫᱟ ᱡᱮ ᱵᱚᱞᱮ ᱛᱟᱭᱚᱢ ᱛᱮ ᱚᱱᱟ ᱥᱟᱶᱼᱥᱟᱶᱛᱮ ᱱᱤᱛᱚᱜ ᱫᱚ ᱯᱟᱛᱟᱼᱪᱷᱟᱛᱟ ᱦᱚᱧ ᱪᱟᱞᱟᱜᱼᱟ ᱚᱸᱰᱮᱦᱚᱧ ᱧᱮᱞ ᱠᱚᱣᱟ ᱡᱟᱦᱟᱸᱭ ᱠᱚ ᱛᱚ ᱚᱸᱰᱮᱦᱚᱧ ᱩᱱᱠᱩ ᱧᱮᱞ ᱛᱮᱦᱚᱧ ᱼᱟ ᱡᱟᱦᱟᱴᱟᱜ ᱚᱱᱟ ᱤᱧ ᱤᱫᱤᱭᱟ ᱚᱱᱟ ᱨᱮᱧ ᱚᱞ ᱠᱚᱣᱟ ᱯᱷᱤᱨ ᱚᱲᱟᱜ ᱠᱚᱨᱮ ᱦᱚᱸ ᱩᱱᱠᱩ ᱮᱱᱮᱡ ᱠᱩᱲᱤ ᱠᱚᱦᱚᱸ ᱠᱚ ᱛᱟᱦᱮᱱᱟ ᱦᱚᱲᱠᱚ ᱛᱳ ᱩᱱᱠᱩ ᱦᱚᱸ ᱚᱱᱟ ᱵᱷᱤᱛᱨᱮᱧ ᱠᱚᱣᱟ ᱟᱫᱚ ᱱᱚᱜᱼᱚᱭ ᱚᱱᱟᱛᱮ ᱱᱤᱛᱚᱜ ᱫᱚ ᱟᱹᱰᱤ ᱤᱪᱪᱷᱩᱠ ᱢᱤᱱᱟᱹᱧᱟ ᱤᱧᱫ ᱞᱟᱹᱜᱤᱫᱛᱮ ᱟᱨ ᱠᱟᱡᱟᱠ ᱤᱧ ᱟᱨ ᱦᱚᱜᱼᱚᱭ ᱡᱟᱦᱟᱸ ᱡᱟᱭᱜᱟ ᱛᱮᱠᱚ ᱤᱫᱤ ᱦᱚᱸᱠᱚ ᱤᱫᱤᱧ ᱠᱟᱱ ᱜᱮᱭᱟ